ᱤᱧ ᱡᱚᱱᱚᱜ ᱯᱟᱹᱴᱤᱭᱟᱹ ᱯᱷᱟᱹᱛᱤᱭᱟᱹᱜ ᱜᱟᱞᱟᱝ ᱞᱟᱹᱜᱤᱫ ᱡᱚᱛᱚᱣᱟᱜ ᱥᱟᱢᱚᱜᱨᱤ ᱥᱟᱵᱥᱩᱨᱟ ᱥᱟᱢᱟᱱ ᱨᱚᱝ ᱛᱚᱝ ᱚᱱᱟ ᱵᱮᱱᱟᱣ ᱞᱟᱹᱜᱤᱫ ᱛᱮ ᱪᱮᱫ ᱛᱤᱧ ᱥᱟᱡᱟᱣᱟ ᱪᱮᱫ ᱛᱮ ᱵᱟᱝ ᱚᱱᱟ ᱠᱚ ᱡᱚᱛᱚᱣᱟᱜ ᱤᱧ ᱥᱩᱨᱟ ᱟᱨ ᱜᱟᱞᱟᱝᱤᱧ ᱫᱷᱩᱨᱟᱹᱣᱮᱱ ᱜᱮ ᱯᱷᱟᱹᱛᱤᱭᱟᱹᱜ ᱤᱧ ᱜᱟᱞᱟᱝᱟ ᱴᱩᱯᱞᱟᱹᱜ ᱤᱧ ᱜᱟᱞᱟᱝᱟ ᱯᱟᱹᱴᱤᱭᱟᱹᱧ ᱜᱟᱞᱟᱝᱟ ᱡᱚᱱᱚᱜ ᱦᱚᱸᱧ ᱜᱟᱞᱟᱝᱟ ᱚᱱᱟᱠᱚᱧ ᱜᱟᱞᱟᱝᱤᱧ ᱥᱟᱢᱤᱴ ᱠᱮᱫᱜᱮ ᱯᱷᱮᱨᱮᱧ ᱨᱚᱝ ᱠᱮᱫᱜᱮ ᱪᱮᱫᱞᱮᱠᱟ ᱥᱟᱡᱟᱜᱼᱟ ᱚᱱᱠᱟᱧ ᱥᱟᱡᱟᱣ ᱠᱮᱫᱜᱮ ᱥᱟᱡᱟᱣ ᱠᱟᱛᱮᱫ ᱤᱧ ᱦᱟᱹᱴᱤᱭᱟᱹᱧ ᱤᱫᱤᱭᱟ ᱦᱟᱹᱴᱤᱭᱟᱹᱨᱮ ᱡᱮᱢᱚᱱ ᱦᱚᱲ ᱠᱚ ᱠᱩᱥᱤᱭᱟᱜ ᱠᱚ ᱦᱟᱛᱟᱣᱟᱠᱚ ᱚᱱᱠᱟᱜᱮ ᱟᱨᱚ ᱡᱤᱱᱤᱥ ᱱᱟᱱᱟ ᱦᱩᱱᱟᱹᱨᱤᱧ ᱵᱮᱱᱟᱣ ᱠᱮᱫ ᱱᱟᱱᱟᱦᱩᱱᱟᱹᱨ ᱨᱚᱝᱛᱤᱧ ᱥᱟᱡᱟᱣ ᱠᱮᱫ ᱡᱮᱢᱚᱱ ᱢᱤᱫᱵᱟᱨ ᱯᱚᱭᱥᱟᱧ ᱟᱭᱫᱟᱲᱮᱭᱟᱜᱼᱟ ᱚᱱᱠᱟᱧ ᱠᱟᱹᱢᱤ ᱠᱟᱹᱥᱱᱤᱧ ᱩᱫᱩᱜ ᱟᱠᱟᱫᱟ